ᱢᱤᱫᱴᱮᱱ ᱤᱧ ᱢᱤᱫᱴᱮᱱ ᱵᱤᱥᱟᱞ ᱢᱟᱨᱴ ᱠᱷᱚᱱ ᱤᱧ ᱢᱤᱫᱴᱟᱱ ᱠᱩᱨᱛᱤᱧ ᱦᱟᱛᱟᱣ ᱞᱮᱫᱟ ᱚᱱᱟ ᱠᱩᱨᱛᱤ ᱫᱚ ᱯᱤᱝᱠ ᱠᱟᱞᱟᱨ ᱢᱚᱫᱽᱫᱷᱮ ᱛᱟᱦᱮᱸ ᱠᱟᱱᱟ ᱚᱱᱟ ᱫᱤ ᱵᱤᱥᱟᱞ ᱢᱟᱨᱴᱠᱷᱚᱱ ᱞᱚᱝ ᱠᱩᱛᱤᱧ ᱦᱟᱛᱟᱣ ᱞᱮᱫᱟ ᱚᱱᱟ ᱠᱩᱨᱛᱤ ᱨᱮ ᱥᱚᱵᱥᱚᱢᱚᱭ ᱟᱰᱤ ᱟᱸᱴᱤᱧ ᱠᱩᱥᱤᱭᱟᱜ ᱠᱟᱱ ᱛᱟᱦᱮᱸᱜᱼᱟ ᱤᱧ ᱫᱚ ᱵᱟᱯᱞᱟ ᱵᱟᱯᱞᱟ ᱨᱮ ᱠᱟᱱᱟ ᱚᱱᱩᱥᱴᱷᱟᱱ ᱨᱮ ᱠᱳᱱᱳ ᱢᱮᱞᱟ ᱨᱮ ᱟᱹᱰᱤ ᱟᱸᱴᱤᱧ ᱠᱩᱥᱤᱭᱟᱜ ᱠᱟᱱ ᱛᱟᱦᱮᱸᱜᱼᱟ ᱚᱱᱟ ᱠᱩᱨᱛᱤ ᱫᱚ ᱢᱮᱞᱟ ᱧᱮᱞ ᱠᱚᱫᱩᱧ ᱦᱚᱨᱚᱜ ᱤᱫᱤᱭᱮᱫ ᱠᱟᱞ ᱛᱟᱦᱮᱱᱟ ᱠᱤᱱᱛᱩ ᱚᱱᱟ ᱠᱩᱨᱛᱤ ᱮᱸᱜ ᱦᱟᱛᱟᱣ ᱠᱟᱛᱮ ᱱᱤᱛᱳᱜ ᱵᱟᱨᱼᱯᱮ ᱢᱟᱥ ᱦᱩᱭ ᱠᱟᱛᱮ ᱱᱤᱛᱳᱜ ᱚᱱᱟ ᱠᱩᱨᱛᱤ ᱚᱲᱮᱡ ᱮᱱ ᱛᱤᱧᱟᱹ ᱛᱚ ᱚᱱᱟ ᱠᱩᱨᱛᱤ ᱟᱰᱤ ᱟᱸᱴᱤᱧ ᱠᱩᱥᱤᱭᱟᱜ ᱠᱟᱱ ᱛᱟᱦᱮᱸᱜᱼᱟ